ᱟᱞᱮ ᱴᱚᱞᱟ ᱨᱮ ᱡᱚᱛᱚ ᱢᱤᱫ ᱥᱟᱶᱛᱮ ᱛᱟᱦᱮᱸ ᱠᱟᱛᱮ ᱥᱚᱸᱜᱮ ᱛᱮ ᱥᱟᱶᱛᱮᱞᱮ ᱠᱟᱹᱢᱤᱭᱟ ᱥᱟᱶᱼᱥᱟᱶ ᱛᱮ ᱥᱩᱠᱼᱫᱩᱠ ᱨᱮᱭᱟᱜ ᱡᱤᱭᱚᱱ ᱨᱮᱭᱟᱜ ᱠᱟᱛᱷᱟ ᱠᱚ ᱜᱟᱯᱟᱞᱢᱟᱨᱟᱣ ᱠᱟᱛᱮ ᱞᱮ ᱨᱚᱯᱚᱲᱟ ᱥᱟᱶᱛᱮ ᱛᱟᱦᱮᱸ ᱠᱟᱛᱮ ᱡᱚᱛᱚ ᱠᱟᱹᱢᱤ ᱥᱟᱶ ᱛᱮᱞᱮ ᱠᱟᱹᱢᱤᱭᱟ ᱤᱱᱟᱹ ᱜᱮ ᱡᱤᱭᱚᱱ ᱨᱮᱱᱟᱝ ᱡᱚᱛᱚ ᱠᱷᱚᱱ ᱢᱟᱨᱟᱝ ᱫᱚ